ᱢᱳᱵᱟᱭᱤᱞ ᱨᱮᱭᱟᱜ ᱥᱩᱵᱤᱫᱷᱟ ᱫᱚ ᱦᱩᱭᱩᱜ ᱠᱟᱱᱟ ᱡᱮ ᱟᱵᱚ ᱚᱲᱟᱜ ᱠᱚᱨᱮᱱ ᱜᱤᱫᱽᱨᱟᱹ ᱩᱱᱠᱩ ᱵᱟᱦᱚᱨᱮ ᱨᱮ ᱵᱟᱝ ᱪᱟᱞᱟᱣ ᱦᱩᱭ ᱠᱟᱛᱮᱫ ᱜᱮ ᱩᱱᱠᱩ ᱚᱲᱟᱜ ᱨᱮ ᱫᱩᱲᱩᱵ ᱠᱟᱛᱮᱫ ᱠᱚ ᱯᱟᱲᱦᱟᱣ ᱫᱟᱲᱮᱜ ᱠᱟᱱ ᱛᱟᱦᱮᱱᱟ ᱚᱱᱟᱛᱮ ᱟᱨᱦᱚᱸ ᱡᱟᱦᱟᱸ ᱯᱨᱳᱭᱳᱡᱚᱱᱤᱭᱚ ᱰᱚᱠᱳᱢᱮᱱᱴᱥ ᱞᱟᱜᱟᱜᱼᱟ ᱚᱱᱟ ᱢᱤᱫ ᱜᱷᱟᱹᱲᱤᱛᱮ ᱢᱳᱵᱟᱭᱤᱞ ᱥᱟᱦᱟᱡᱡᱮ ᱵᱚᱱ ᱧᱟᱢ ᱫᱟᱲᱮᱭᱟᱜᱠᱟᱱ ᱛᱟᱦᱮᱱᱟ ᱱᱤᱭᱟᱹ ᱦᱩᱭᱩᱜ ᱠᱟᱱᱟ ᱢᱳᱵᱟᱭᱤᱞ ᱨᱮᱭᱟᱜ ᱥᱩᱵᱤᱫᱷᱟ ᱟᱨ ᱟᱨ ᱱᱟᱱᱟᱱ ᱥᱩᱵᱤᱫᱷᱟ ᱢᱮᱱᱟᱜ ᱜᱮᱭᱟ ᱟᱨ ᱢᱳᱵᱟᱭᱤᱞ ᱨᱮᱭᱟᱜ ᱚᱥᱩᱵᱤᱫᱷᱟ ᱦᱩᱭᱩᱜ ᱠᱟᱱᱟ ᱢᱟᱱᱮ ᱟᱯᱮ ᱪᱮᱫᱼᱯᱮ ᱞᱟᱹᱭᱟ ᱚᱱᱟᱫᱚ ᱵᱟᱹᱧ ᱵᱟᱰᱟᱭᱟ ᱠᱤᱱᱛᱩ ᱢᱳᱵᱟᱭᱤᱞ ᱨᱮᱭᱟᱜ ᱚᱥᱩᱵᱤᱫᱷᱟ ᱫᱚ ᱪᱮᱫ ᱟᱵᱳ ᱰᱚᱠᱳᱢᱮᱱᱴᱥ ᱵᱚᱱ ᱧᱟᱢᱫᱟ ᱴᱷᱤᱠ ᱜᱮᱭᱟ ᱠᱤᱱᱛᱩ ᱟᱨᱚ ᱚᱱᱟᱨᱮ ᱵᱷᱩᱞ ᱵᱷᱟᱞ ᱰᱚᱠᱳᱢᱮᱱᱴ ᱦᱚᱸ ᱛᱟᱦᱮᱱ ᱠᱟᱱᱟ ᱚᱱᱟᱫᱚ ᱟᱵᱚ ᱪᱤᱠᱟᱹ ᱛᱮᱵᱚᱱ ᱵᱟᱰᱟᱭ ᱧᱟᱢᱟ ᱢᱳᱵᱟᱭᱤᱞ ᱨᱮᱭᱟᱜ ᱳᱭᱮᱵ ᱥᱟᱭᱤᱴ ᱨᱮ ᱵᱤᱵᱷᱤᱱᱱᱚ ᱨᱚᱠᱚᱢ ᱰᱚᱠᱳᱢᱮᱱᱴ ᱩᱞᱴᱟᱹ ᱯᱟᱞᱴᱟ ᱦᱚᱸ ᱛᱟᱦᱮᱱᱟ ᱚᱱᱟᱛᱮ ᱟᱵᱚ ᱟᱹᱰᱤᱵᱚᱱ ᱠᱚᱱᱯᱷᱤᱭᱩᱥᱚᱱ ᱪᱟᱵᱟᱜᱼᱟ ᱟᱨ ᱚᱱᱟ ᱠᱷᱟᱹᱛᱤᱨᱛᱮ ᱢᱳᱵᱟᱭᱤᱞ ᱟᱹᱰᱤ ᱟᱸᱴ ᱵᱮᱵᱚᱦᱟᱨᱛᱮ ᱜᱤᱫᱽᱨᱟᱹ ᱱᱤᱛᱚᱜ ᱵᱳᱭ ᱤᱱᱟᱹᱜ ᱟᱸᱴ ᱵᱟᱠᱚ ᱯᱟᱲᱦᱟᱣ ᱠᱟᱛᱮᱫ ᱢᱚᱵᱟᱭᱤᱞ ᱨᱮᱜᱮ ᱠᱚ ᱯᱟᱲᱦᱟᱜ ᱠᱟᱱᱟ ᱟᱯᱮᱭᱟᱜ ᱱᱤᱭᱟᱹᱨᱮ ᱪᱮᱫ ᱢᱚᱱᱛᱚᱵᱵᱚ ᱚᱱᱟ ᱞᱟᱹᱭ ᱥᱚᱫᱚᱨ ᱯᱮ